ᱦᱮᱸ ᱟᱹᱞᱤᱧ ᱱᱚᱜᱼᱚᱸᱭ ᱡᱷᱟᱲᱜᱨᱟᱢ ᱥᱮᱫ ᱠᱷᱚᱱ ᱯᱷᱳᱱ ᱮᱜᱼᱟ ᱞᱤᱧ

ᱢᱟᱲᱟᱝ ᱥᱮᱫ ᱛᱮ ᱡᱚᱦᱟᱨ ᱜᱮ ᱟᱹᱞᱤᱧᱟᱜ ᱩᱯᱨᱩᱢ ᱦᱚᱸ ᱞᱤᱧ ᱞᱟᱹᱭ ᱧᱚᱜᱟᱞᱤᱧ ᱟᱹᱞᱤᱧ ᱫᱚ ᱡᱷᱟᱲᱜᱨᱟᱢ ᱢᱟ ᱟᱹᱰᱤ ᱢᱟᱨᱟᱝ ᱡᱷᱟᱲᱜᱨᱟᱢ ᱜᱮᱫᱚ ᱟᱫᱚ ᱟᱛᱳ ᱧᱩᱛᱩᱢ ᱫᱚ ᱱᱟᱦᱟᱜ ᱠᱚ ᱢᱮᱱᱟ ᱵᱟᱹᱥᱤ ᱵᱤᱴᱟ

ᱦᱚᱸ ᱵᱟᱝ ᱱᱚᱝᱠᱟ ᱞᱤᱧ ᱠᱩᱞᱤᱭᱮᱜ ᱵᱤᱱᱟ ᱟᱹᱞᱤᱧ ᱫᱚ ᱥᱚᱢᱟᱡᱽ ᱥᱮᱵᱟ ᱥᱟᱶᱛᱟ ᱥᱩᱥᱟᱹᱨᱤᱭᱟᱹ ᱞᱮᱠᱟᱱᱤᱡ ᱠᱟᱱᱟᱞᱤᱧ ᱡᱮ ᱟᱯᱮ ᱢᱚᱭᱩᱨᱵᱷᱚᱸᱡᱽ ᱨᱮᱱᱟᱝ ᱢᱟᱱᱮ ᱟᱹᱨᱤ ᱪᱟᱹᱞᱤ ᱞᱮᱠᱟ ᱦᱤᱥᱟᱹᱵ ᱛᱮᱞᱤᱧ ᱠᱩᱞᱤᱭᱮᱜ ᱵᱮᱱᱟ ᱪᱮᱫ ᱞᱮᱠᱟᱛᱮ ᱟᱯᱮ ᱪᱮᱫ ᱞᱮᱠᱟᱱᱟᱜ ᱟᱹᱨᱤ ᱠᱚ ᱵᱟᱝ ᱟᱪᱟᱨ ᱵᱮᱵᱷᱟᱨᱮᱜᱼᱟ ᱯᱮ ᱚᱱᱟ ᱡᱤᱱᱤᱥ ᱦᱟᱜ ᱞᱤᱧ ᱠᱩᱞᱤ ᱥᱟᱱᱟᱭᱮᱫ ᱞᱤᱧᱟ ᱡᱮ ᱚᱱᱟ ᱠᱟᱹᱴᱤᱡ ᱵᱮᱱ ᱞᱟᱹᱭ ᱧᱚᱜ ᱟᱹᱞᱤᱧᱟ ᱜᱟᱱ ᱟᱠᱚ ᱦᱳᱭ ᱦᱳᱭ ᱦᱳᱭ ᱡᱮᱞᱟ ᱦᱚᱸ ᱚᱱᱟᱫᱚ ᱯᱷᱩᱴᱮ ᱡᱟᱹᱞᱟᱜᱼᱟ ᱦᱟᱸᱜ

ᱪᱩᱲᱤ ᱠᱚ ᱥᱮ ᱯᱟᱜᱽᱨᱟ ᱯᱷᱩᱞᱤ ᱪᱮᱫ ᱠᱚ ᱚᱱᱟ ᱠᱚᱫᱚ ᱪᱮᱫ ᱢᱟᱱᱮ ᱢᱟᱱᱮ ᱫᱚᱥ ᱢᱟᱱᱮ ᱫᱚᱥ ᱴᱟᱠᱟ ᱨᱮᱱᱟᱜ ᱦᱮᱸ ᱫᱚᱥ ᱴᱟᱠᱟ ᱯᱩᱭᱥᱟᱹᱢ ᱮᱢ ᱠᱷᱟᱡ ᱠᱷᱟᱱ ᱜᱮ ᱛᱤ ᱯᱮᱨᱮᱡ ᱪᱩᱲᱤ ᱦᱚᱢ ᱧᱟᱢ ᱫᱟᱲᱮᱭᱟᱜᱼᱟ ᱦᱳᱭ ᱦᱳᱭ ᱦᱳᱭ ᱦᱳᱭ ᱦᱳᱭ ᱦᱳᱭ ᱟᱪᱪᱷᱟ ᱴᱷᱤᱠ ᱜᱮᱭᱟ ᱥᱚᱨᱮᱱ ᱵᱟᱹᱵᱩ ᱟᱹᱰᱤ ᱟᱹᱰᱤ ᱥᱟᱨᱦᱟᱣ ᱞᱤᱧ ᱮᱢᱟ ᱵᱮᱱ ᱠᱟᱱᱟ ᱡᱮ ᱜᱳᱴᱟ ᱟᱨᱦᱚᱸ ᱱᱚᱝᱠᱟ ᱜᱮᱞᱤᱧ ᱞᱟᱹᱭ ᱪᱮᱫ ᱵᱟᱲᱟ ᱠᱚᱣᱟ ᱪᱮ ᱵᱟᱝ ᱳᱰᱤᱥᱟ ᱨᱮ ᱢᱚᱭᱩᱨᱵᱷᱚᱸᱡᱽ ᱡᱟᱭᱜᱟ ᱨᱮ ᱱᱚᱝᱠᱟ ᱱᱚᱝᱠᱟ ᱠᱚ ᱟᱪᱟᱨ ᱵᱮᱵᱷᱟᱨ ᱦᱚᱨᱚᱜ ᱵᱟᱸᱫᱮᱭᱮᱜᱼᱟ ᱢᱮᱱᱛᱮ ᱟᱪᱪᱷᱟ ᱦᱮᱸ ᱴᱷᱤᱠ ᱜᱮᱭᱟ ᱜᱩᱞᱟᱹᱭ ᱵᱟᱹᱵᱩ ᱛᱚᱵᱮ ᱡᱚᱦᱟᱨ ᱜᱮ ᱟᱹᱰᱤ ᱩᱛᱟᱹᱨ ᱡᱚᱦᱟᱨ